ᱵᱟᱨᱦᱮ ᱫᱤᱥᱚᱢ ᱦᱚᱲ ᱦᱚᱸᱠᱚ ᱦᱤᱡᱩᱜᱼᱟ ᱩᱱᱠᱩ ᱦᱚᱸ ᱚᱱᱟ ᱥᱟᱶᱛᱮ ᱢᱟᱱᱮ ᱟᱠᱚ ᱥᱩᱢᱩᱝ ᱢᱟ ᱵᱟᱠᱚ ᱫᱟᱬᱟ ᱫᱟᱲᱮᱭᱟᱜᱼᱟ ᱪᱮ ᱟᱠᱚ ᱥᱩᱢᱩᱝ ᱵᱟᱠᱚ ᱫᱟᱬᱟ ᱫᱟᱲᱮᱭᱟᱜᱼᱟ ᱟᱨ ᱚᱸᱰᱮ ᱟᱠᱚ ᱢᱤᱫᱴᱟᱝ ᱦᱚᱲ ᱠᱚ ᱥᱟᱵᱮᱭᱟ ᱡᱮᱱᱚ ᱩᱱᱠᱩ ᱫᱤᱥᱚᱢ ᱠᱚ ᱚᱱᱮ ᱤᱭᱟᱹ ᱠᱚ ᱧᱮᱞ ᱞᱟᱹᱜᱤᱫ ᱛᱮ ᱡᱟᱭᱜᱟ ᱠᱚ ᱧᱮᱞ ᱞᱟᱹᱜᱤᱫ ᱛᱮ ᱟᱨ ᱩᱱᱤ ᱜᱚᱴᱟᱭ ᱟᱥᱮᱱ ᱠᱚᱣᱟ ᱟᱥᱮᱱ ᱠᱚᱣᱟᱹᱧ ᱛᱟᱨᱯᱚᱨᱮ ᱟᱡᱟᱜ ᱛᱚᱵᱮ ᱢᱚᱡᱩᱨᱤ ᱦᱚᱸ ᱛᱟᱭ ᱢᱟᱱᱮ ᱚᱱᱟ ᱥᱟᱶᱛᱮ ᱠᱚ ᱮᱢᱟᱭᱟ ᱟᱠᱚ ᱛᱮᱢᱟ ᱵᱟᱠᱚ ᱛᱟᱦᱮᱱ ᱫᱟᱲᱮᱭᱟᱜᱼᱟ ᱟᱨ ᱫᱤᱥᱚᱢ ᱦᱚᱸ ᱵᱟᱠᱚ ᱧᱮᱞ ᱟᱠᱟᱫᱼᱟ ᱦᱚᱭ ᱵᱟᱠᱚ ᱧᱮᱞ ᱟᱠᱟᱫᱼᱟ ᱩᱱᱠᱩ ᱜᱚᱴᱟ ᱟᱥᱮᱱ ᱠᱚᱣᱟ ᱱᱚᱣᱟ ᱡᱟᱭᱜᱟ ᱫᱚ ᱱᱚᱝᱠᱟᱱᱟ ᱱᱚᱣᱟ ᱡᱟᱭᱜᱟ ᱫᱚ ᱱᱚᱝᱠᱟ ᱡᱚᱛᱚᱭ ᱩᱫᱩᱜ ᱟᱠᱚᱣᱟ ᱟᱨ ᱱᱚᱣᱟ ᱡᱟᱭᱜᱟ ᱫᱚ ᱱᱚᱝᱠᱟ ᱢᱮᱱᱟᱜᱼᱟ ᱱᱚᱣᱟ ᱡᱟᱭᱜᱟ ᱫᱚ ᱱᱚᱝᱠᱟ ᱢᱮᱱᱟᱜᱼᱟ ᱚᱱᱠᱟᱛᱮ ᱜᱚᱴᱟᱭ ᱟᱥᱮᱱ ᱠᱚᱣᱟ ᱩᱱᱤ ᱫᱚ ᱵᱟᱦᱨᱮ ᱡᱟᱭᱜᱟ ᱠᱚᱨᱮᱱ ᱡᱩᱫᱤ ᱠᱚ ᱦᱤᱡᱩᱜᱼᱟ ᱢᱮᱱᱠᱷᱟᱱ ᱫᱚ ᱩᱱᱤᱫᱚᱭ ᱟᱥᱮᱱ ᱜᱚᱴᱟᱭ ᱟᱥᱮᱱ ᱠᱚᱣᱟ ᱟᱨ ᱡᱚᱛᱚ ᱡᱤᱱᱤᱥ ᱦᱚᱸᱭ ᱞᱟᱹᱭᱟᱠᱚᱣᱟ ᱢᱟᱱᱮ ᱱᱚᱣᱟ ᱡᱤᱱᱤᱥ ᱛᱮᱫᱚ ᱱᱚᱣᱟ ᱨᱮᱫᱚ ᱱᱚᱝᱠᱟ ᱢᱮᱱᱟᱜ ᱠᱚᱣᱟ ᱵᱟᱝᱠᱷᱟᱱ ᱵᱩᱨᱩ ᱠᱚᱨᱮ ᱠᱚ ᱫᱟᱬᱟᱱᱟ ᱢᱟᱱᱮ ᱮᱢᱟᱱ ᱡᱚᱱᱛᱩ ᱠᱚᱠᱚ ᱛᱟᱦᱮᱱᱟ ᱚᱱᱟ ᱠᱚ ᱞᱟᱹᱭ ᱟᱠᱚᱣᱟᱭ ᱡᱮ ᱱᱚᱸᱰᱮ ᱫᱚ ᱱᱚᱝᱠᱟᱱ ᱡᱚᱛᱚ ᱠᱚ ᱢᱮᱱᱟᱜ ᱠᱚᱣᱟ ᱱᱚᱸᱰᱮ ᱫᱚ ᱱᱚᱝᱠᱟᱱ ᱠᱚ ᱢᱮᱱᱟᱜ ᱠᱚᱣᱟ ᱢᱟᱱᱮ ᱚᱱᱛᱮ ᱫᱚ ᱩᱱᱤ ᱫᱚ ᱱᱟᱦᱟᱜ ᱚᱱᱟ ᱠᱚᱫᱚ ᱵᱟᱭ ᱚᱱᱛᱮ ᱫᱚ ᱵᱟᱭ ᱤᱫᱤ ᱠᱚᱣᱟ ᱢᱟᱱᱮ ᱚᱠᱟ ᱥᱮᱫ ᱚᱱᱠᱟᱱ ᱤᱭᱟᱹ ᱠᱚ ᱢᱮᱱᱟᱜ ᱠᱚᱣᱟ ᱩᱱᱠᱩ ᱫᱚ ᱱᱟᱯᱟᱭ ᱵᱩᱜᱤ ᱱᱟᱥᱟᱜ ᱤᱭᱟᱹᱜ ᱛᱮᱠᱚ ᱵᱮᱥ ᱤᱭᱟᱹ ᱨᱟᱥᱛᱟ ᱛᱮᱜᱮ ᱟᱹᱭᱩᱨ ᱟᱹᱭᱩᱨ ᱠᱚᱣᱟᱭ ᱤᱫᱤ ᱠᱚᱣᱟᱭ ᱟᱨ ᱫᱤᱥᱚᱢ ᱜᱚᱴᱟ ᱚᱱᱟ ᱧᱮᱞ ᱦᱚᱪᱚ ᱠᱚᱣᱟᱭ ᱟᱨ ᱟᱠᱚ ᱦᱚᱸ ᱡᱮᱢᱚᱱ ᱵᱮᱥ ᱠᱚ ᱵᱩᱡᱷᱟᱹᱣ ᱢᱟ ᱚᱱᱮ ᱚᱱᱟ ᱫᱚ ᱟᱡ ᱦᱚᱸ ᱟᱡ ᱦᱚᱸ ᱟᱡᱟᱜ ᱦᱚᱸ ᱫᱚᱨ ᱢᱟ ᱛᱟᱭ ᱮᱢᱟᱭᱟᱠᱚ ᱫᱤᱱᱳᱥᱟᱨᱟᱭ ᱟᱥᱮᱱ ᱠᱚᱣᱟ ᱪᱮ ᱟᱡ ᱦᱚᱸ ᱫᱚᱨ ᱢᱟ ᱠᱚ ᱮᱢᱟᱭᱟᱠᱚ ᱞᱟᱡ ᱫᱟᱠᱟ ᱢᱟᱱᱮ ᱮᱢᱟᱭᱟᱠᱚ ᱫᱟᱠᱟ ᱨᱮᱸᱜᱮᱡ ᱠᱚ ᱤᱭᱟᱹ ᱠᱚ ᱮᱢᱟᱭᱟᱠᱚ ᱟᱨ ᱫᱤᱥᱚᱢ ᱜᱚᱴᱟ ᱧᱮᱞ ᱦᱚᱪᱚ ᱠᱚᱣᱟ ᱠᱩᱥᱤ ᱦᱚᱪᱚ ᱠᱚᱣᱟᱭ ᱡᱮᱢᱚᱱᱮ ᱨᱟᱹᱥᱠᱟᱹ ᱦᱚᱪᱚ ᱠᱚᱣᱟ ᱡᱮ ᱱᱚᱣᱟ ᱫᱤᱥᱚᱢ ᱨᱮ ᱱᱚᱝᱠᱟ ᱟᱥᱮᱱ ᱠᱮᱫ ᱞᱮᱭᱟ ᱱᱚᱣᱟ ᱫᱤᱥᱚᱢ ᱱᱚᱝᱠᱟ ᱧᱮᱞ ᱦᱚᱪᱚ ᱠᱮᱫ ᱞᱮᱭᱟ ᱵᱩᱨᱩ ᱟᱨ ᱜᱟᱰᱟ ᱵᱟᱠᱷᱟᱱᱟ ᱱᱚᱣᱟ ᱤᱭᱟᱹ ᱚᱱᱠᱟ ᱧᱮᱞ ᱦᱚᱪᱚ ᱠᱮᱫ ᱞᱮᱭᱟ ᱢᱮᱱᱛᱮ ᱟᱠᱚ ᱦᱚᱸ ᱚᱱᱠᱟ ᱨᱟᱹᱥᱠᱟᱹ ᱜᱮᱠᱚ ᱵᱩᱡᱷᱟᱹᱣ ᱢᱟ ᱢᱮᱱᱛᱮ ᱚᱱᱟ ᱚᱱᱠᱟ ᱜᱮ ᱟᱥᱮᱱ ᱠᱚᱣᱟᱭ